ᱤᱧᱫᱚ ᱤᱥᱤᱱ ᱠᱟᱛᱮᱫ ᱜᱮ ᱡᱚᱢᱟᱜ ᱤᱧ ᱠᱩᱥᱤᱭᱟᱜᱼᱟ ᱤᱥᱤᱱ ᱫᱚ ᱩᱛᱩ ᱜᱮᱛᱟᱢ ᱛᱟᱨ ᱯᱚᱨᱮᱢ ᱟᱹᱨᱩᱯ ᱥᱟᱯᱷᱟᱭᱟ ᱥᱩᱱᱩᱢ ᱨᱮᱢ ᱵᱷᱟᱹᱡᱤᱭᱟ ᱵᱩᱞᱩᱝ ᱥᱟᱥᱟᱝ ᱢᱟᱹᱨᱤᱪ ᱠᱚᱢ ᱮᱢᱟᱜᱼᱟ ᱫᱟᱜ ᱫᱩᱞ ᱠᱟᱛᱮᱢ ᱤᱥᱤᱱᱟ ᱟᱨ ᱡᱟᱹᱥᱛᱤ ᱡᱚᱢᱫᱚ ᱚᱲᱟᱜ ᱠᱚᱨᱮᱜᱤᱧ ᱠᱩᱥᱤᱭᱟᱜᱼᱟ